ᱱᱟᱦᱟᱜ ᱡᱩᱜᱽ ᱨᱮ ᱟᱵᱚ ᱚᱱᱞᱟᱭᱤᱱ ᱟᱭᱢᱟ ᱨᱚᱠᱚᱢ ᱛᱮᱭ ᱜᱚᱲᱚ ᱟᱵᱚᱱ ᱠᱟᱱᱟ ᱡᱚᱠᱷᱚᱱ ᱟᱵᱚ ᱵᱟᱵᱚᱱ ᱪᱟᱞᱟᱣ ᱫᱟᱲᱮᱭᱟᱜᱼᱟ ᱨᱩᱭᱟᱹ ᱦᱟᱹᱥᱩ ᱡᱚᱠᱷᱟᱹᱡ ᱴᱤᱭᱩᱥᱮᱱ ᱠᱩᱡ ᱛᱚᱠᱷᱚᱱ ᱟᱵᱚ ᱚᱱᱞᱟᱭᱤᱱ ᱢᱟᱫᱷᱚᱢ ᱛᱮᱵᱚᱱ ᱠᱮᱞᱟᱥᱟ ᱚᱱᱠᱟ ᱜᱮ ᱤᱵᱩᱠ ᱨᱮᱦᱚᱸ ᱟᱵᱚ ᱟᱵᱚᱣᱟᱜ ᱯᱟᱲᱦᱟᱣ ᱠᱩᱡ ᱵᱚ ᱥᱟᱨᱪᱟ ᱛᱟᱨᱯᱚᱨ ᱡᱚᱠᱷᱚᱱ ᱢᱟᱡᱷᱮ ᱢᱟᱡᱷᱮ ᱧᱮᱞᱚᱜᱼᱟ ᱡᱮ ᱴᱚᱞᱟ ᱠᱩᱡ ᱟᱹᱰᱤ ᱵᱷᱤᱛᱨᱤ ᱨᱮ ᱛᱟᱦᱮᱱᱟ ᱟᱨ ᱠᱚᱞᱮᱡᱽ ᱠᱩᱡ ᱥᱠᱩᱞ ᱠᱩᱡ ᱴᱟᱣᱩᱱ ᱥᱮᱡ ᱨᱮ ᱛᱟᱦᱮᱱᱟ ᱛᱚᱠᱷᱚᱱ ᱟᱵᱚ ᱚᱱᱞᱟᱭᱤᱱ ᱢᱟᱫᱽᱫᱷᱚᱢ ᱛᱮᱵᱚᱱ ᱵᱷᱚᱨᱛᱤᱜᱼᱟ ᱚᱱᱟ ᱠᱩᱡ ᱜᱮ ᱟᱵᱚ ᱥᱩᱵᱤᱫᱟᱭ ᱮᱢᱟ ᱵᱚᱱᱟ ᱚᱱᱞᱟᱭᱤᱱ